ᱦᱮᱞᱳ ᱦᱮᱸ ᱯᱚᱧᱪᱟᱭᱮᱛ ᱨᱮᱱ ᱫᱷᱚᱱᱤᱨᱟᱢ ᱜᱚᱢᱠᱮ ᱵᱮᱱ ᱢᱮᱱ ᱮᱫᱟ ᱚᱸᱻ ᱥᱮᱹᱭ ᱟᱞᱤᱧ ᱫᱚ ᱡᱚᱵ ᱠᱮᱱᱰᱤᱰᱮᱴᱞᱤᱧ ᱢᱮᱱᱮᱛ ᱛᱟᱦᱮᱱᱟ ᱢᱟᱱᱮ ᱡᱚᱵᱞᱤᱧ ᱯᱟᱸᱡᱟᱭᱮᱫᱟ ᱟᱨᱠᱤ ᱟᱞᱤᱧᱟᱜ ᱚᱲᱟᱜ ᱫᱚ ᱥᱟᱦᱮᱵᱽᱰᱤ ᱠᱟᱱᱟ ᱟᱡᱚᱫᱤᱭᱟᱹ ᱚᱧᱪᱚᱞ

ᱟᱞᱤᱧᱟᱜ ᱯᱟᱲᱦᱟᱣ ᱠᱚᱫᱚ ᱦᱮᱸ ᱜᱨᱮᱡᱩᱭᱮᱥᱮᱱᱞᱤᱧ ᱠᱚᱢᱯᱞᱤᱴ ᱠᱟᱫᱟ ᱟᱨ ᱥᱟᱨᱴᱤᱯᱷᱤᱠᱮᱴ ᱟᱨ ᱛᱟᱨ ᱥᱚᱝᱜᱮ ᱠᱚᱢᱯᱤᱭᱩᱴᱟᱨ ᱠᱚᱨᱮᱱᱟᱜ ᱫᱩ ᱮᱠᱴᱟ ᱥᱟᱨᱴᱤᱯᱤᱠᱮᱴ ᱠᱚ ᱢᱮᱱᱟᱜᱼᱟ ᱟᱨ ᱟᱹᱞᱤᱧᱟᱜ ᱰᱤᱥᱤᱭᱳᱨ ᱦᱮᱱᱟᱜ ᱛᱟᱞᱤᱧᱟ ᱟᱨ ᱰᱤ ᱮᱥ ᱳ ᱦᱮᱱᱟᱜᱼᱟ ᱢᱟᱱᱮ ᱠᱮᱱᱫᱨᱚ ᱟᱨᱠᱤ

ᱟᱪᱪᱷᱟ ᱦᱮᱸ ᱟᱪᱪᱷᱟ ᱦᱳᱭ ᱛᱚᱵᱮ ᱦᱮᱸ ᱟᱹᱞᱤᱧᱟᱜ ᱵᱚᱭᱮᱥ ᱦᱩᱭᱩᱜ ᱠᱟᱱᱟ ᱴᱩᱭᱮᱱᱴᱤ ᱛᱷᱨᱤ ᱯᱞᱟᱥ ᱦᱮᱸ ᱢᱟᱫᱽᱫᱷᱚᱢᱤᱠ ᱫᱚ ᱠᱟᱨᱟᱢ ᱰᱩᱝᱨᱤ ᱦᱟᱭ ᱤᱥᱠᱩᱞ ᱠᱷᱚᱱ ᱮᱭᱤᱪ ᱮᱥ ᱨᱟᱝᱜᱟ ᱦᱟᱭ ᱤᱥᱠᱩᱞ ᱦᱟᱭᱟᱨ ᱥᱮᱠᱮᱱᱰᱟᱨᱤ ᱤᱥᱠᱩᱞ ᱜᱨᱮᱡᱩᱭᱮᱥᱚᱱ ᱜᱨᱮᱡᱩᱭᱮᱥᱚᱱ ᱫᱚᱞᱤᱧ ᱮᱢ ᱠᱟᱫᱟ ᱱᱚᱣᱟ ᱟᱨᱥᱟ ᱠᱚᱞᱮᱡᱽ ᱠᱷᱚᱱᱟᱜ ᱦᱮᱸ ᱛᱚ ᱢᱮᱱᱮᱛ ᱛᱟᱦᱮᱱᱟᱞᱤᱧ ᱦᱮᱸ ᱡᱮᱦᱮᱛᱩ ᱠᱞᱟᱨᱠ ᱵᱮᱱ ᱢᱮᱱᱫᱟ ᱚᱱᱟ ᱠᱞᱟᱨᱠ ᱥᱮᱱ ᱡᱟᱦᱟᱸ ᱠᱟᱹᱴᱤᱡ ᱟᱵᱮᱱ ᱧᱮᱞ ᱧᱚᱜᱽ ᱵᱮᱱ

ᱟᱪᱪᱷᱟ ᱦᱮᱸᱼᱦᱮᱸ ᱦᱮᱸ ᱴᱷᱤᱠ ᱢᱮᱱᱟᱜᱼᱟ ᱟᱵᱮᱱ ᱛᱟᱦᱚᱞᱮ ᱞᱟᱹᱭ ᱟᱞᱤᱧ ᱵᱮᱱ ᱛᱤᱥ ᱞᱤᱧ ᱪᱟᱞᱟᱜᱼᱟ ᱰᱚᱠᱚᱢᱮᱱᱥ ᱠᱚᱞᱤᱧ ᱤᱫᱤᱭᱟ ᱛᱮᱦᱮᱧ ᱛᱚ ᱵᱩᱫ ᱵᱟᱨ ᱢᱟᱱᱮ ᱱᱮᱠᱥᱴ ᱥᱳᱢ ᱵᱟᱨ ᱨᱮᱦᱟᱸᱜ ᱞᱤᱧ ᱥᱮᱱᱚᱜᱼᱟ ᱦᱮᱸᱥᱮ ᱟᱪᱪᱷᱟ ᱛᱤᱨᱮ ᱵᱮᱱ ᱛᱟᱦᱮᱱᱟ ᱦᱮᱸ ᱟᱪᱪᱷᱟ ᱦᱮᱸ ᱛᱚ ᱴᱷᱤᱠ ᱟᱪᱪᱷᱟ ᱦᱮᱸ ᱛᱚ ᱢᱟ ᱴᱷᱤᱠ ᱜᱮᱭᱟ ᱜᱚᱢᱠᱮ